ᱫᱮᱵᱤᱯᱩᱡᱟᱹ ᱛᱤᱭᱳᱜ ᱞᱮᱱ ᱠᱷᱟᱱ ᱫᱚ ᱱᱚᱜᱼᱚᱭ ᱫᱟᱥᱟᱸᱭ ᱠᱚᱠᱚ ᱮᱱᱮᱡᱼᱟ ᱠᱚᱲᱟ ᱦᱚᱯᱚᱱ ᱫᱟᱲᱟᱱᱟᱠᱚ ᱫᱤᱥᱚᱢ ᱟᱵᱚ ᱦᱚᱲᱟᱜ ᱫᱚ ᱱᱚᱜᱼᱚᱭ ᱯᱚᱨᱚᱵᱽ ᱨᱮᱫᱚ ᱥᱚᱨᱦᱟᱭ ᱦᱮᱱᱟᱜ ᱛᱟᱵᱚᱱᱟ ᱥᱚᱨᱦᱟᱭ ᱨᱮ ᱟᱹᱰᱤ ᱡᱳᱨ ᱠᱚ ᱮᱱᱮᱡ ᱜᱮᱭᱟ ᱤᱭᱟᱹ ᱠᱩᱞᱦᱤ ᱢᱩᱪᱟᱹᱫ ᱨᱮᱫᱚ ᱫᱟᱨᱩᱢ ᱫᱟᱜ ᱫᱟᱨᱩᱢ ᱡᱟᱜ ᱠᱚ ᱮᱱᱮᱡᱼᱟ ᱟᱵᱟᱨ ᱛᱟᱞᱟ ᱠᱩᱞᱦᱤ ᱨᱮᱫᱚ ᱞᱟᱜᱽᱬᱮ ᱠᱚ ᱮᱱᱮᱡᱼᱟ ᱟᱹᱰᱤ ᱨᱟᱹᱥᱠᱟᱹ ᱟᱹᱰᱤ ᱟᱸᱴ ᱞᱮ ᱮᱱᱮᱡ ᱥᱮᱨᱮᱧᱟ ᱢᱟᱜᱽ ᱦᱮᱱᱟᱜᱼᱟ ᱢᱟᱜᱽ ᱨᱮᱦᱚᱸ ᱢᱟᱜᱽ ᱨᱮᱦᱚᱸ ᱞᱮ ᱮᱱᱮᱡ ᱜᱮᱭᱟ ᱢᱤᱫ ᱫᱤᱱ ᱢᱟᱜᱽ ᱨᱮᱫᱚ ᱱᱮᱜᱼᱮ ᱱᱟᱭᱠᱮᱭ ᱪᱟᱞᱟᱜᱼᱟᱭ ᱱᱟᱭᱠᱮ ᱡᱟᱦᱮᱨ ᱵᱩᱴᱟᱹ ᱨᱮ ᱯᱩᱡᱟᱹ ᱚᱴᱚ ᱠᱟᱜᱼᱟᱭ ᱟᱨ ᱵᱟᱦᱟ ᱵᱟᱦᱟ ᱨᱮᱫᱚ ᱱᱚᱜᱼᱚᱭ ᱪᱟᱞᱟᱜ ᱟᱠᱚ ᱞᱟᱦᱟ ᱦᱤᱞᱳᱜ ᱠᱚ ᱫᱟᱵ ᱚᱴᱚ ᱠᱟᱜᱼᱟ ᱫᱚᱥᱟᱨ ᱦᱤᱞᱳᱜ ᱠᱚ ᱪᱟᱞᱟᱜ ᱯᱩᱡᱟᱹᱭᱟᱠᱚ ᱱᱟᱭᱠᱮ ᱱᱟᱭᱠᱮᱭ ᱯᱩᱡᱟᱹᱭᱟ ᱦᱤᱡᱩᱜ ᱟᱠᱚ ᱦᱤᱡᱩᱜ ᱟᱠᱚ ᱮᱱᱮᱡ ᱤᱫᱤᱭᱮᱭᱟ ᱠᱚ ᱱᱟᱭᱠᱮ ᱚᱲᱟᱜ ᱛᱮ ᱡᱟᱦᱮᱨ ᱵᱩᱴᱟᱹ ᱠᱷᱚᱱ ᱮᱱᱮᱡ ᱮᱱᱮᱡ ᱛᱮᱠᱚ ᱪᱟᱞᱟᱜᱼᱟ ᱩᱸ ᱵᱟᱦᱟ ᱛᱚ ᱱᱚᱜᱼᱚᱭ ᱵᱟᱯᱞᱟ ᱵᱤᱦᱟᱹ ᱵᱟᱯᱞᱟ ᱵᱤᱦᱟᱹ ᱫᱚ ᱟᱞᱮ ᱫᱚ ᱟᱹᱰᱤ ᱟᱹᱰᱤ ᱡᱳᱨᱮᱞᱮ ᱨᱟᱹᱥᱠᱟᱹᱭᱟ ᱮᱱᱮᱡ ᱟᱞᱮ ᱮᱱᱮᱡ ᱠᱟᱱᱟ ᱞᱮ ᱱᱮᱛᱟᱨ ᱫᱚ ᱟᱨᱦᱚᱸ ᱚᱱᱮ ᱠᱤᱪᱷᱩ ᱠᱤᱪᱷᱩ ᱦᱚᱲ ᱫᱚ ᱚᱱᱮ ᱵᱩᱜᱤᱛᱮ ᱰᱤᱡᱮ ᱫᱷᱟᱢᱟᱠᱟ ᱚᱱᱟ ᱠᱚᱜᱮ ᱠᱚ ᱠᱩᱥᱤᱭᱟᱜ ᱠᱟᱱᱟ ᱵᱟᱝᱠᱷᱟᱱ ᱚᱱᱟ ᱫᱚ ᱟᱵᱚ ᱥᱚᱢᱟᱡᱽ ᱨᱮᱱᱟᱜ ᱫᱚ ᱵᱟᱝ ᱠᱟᱱᱟ ᱟᱵᱚ ᱥᱚᱢᱟᱡᱽ ᱨᱮᱱᱟᱜ ᱫᱚ ᱛᱩᱢᱫᱟᱜ ᱴᱟᱢᱟᱠ ᱛᱮᱜᱮ ᱛᱤᱱᱟᱹᱜ ᱨᱟᱹᱥᱠᱟᱹ ᱥᱮᱫᱟᱭ ᱞᱮ ᱠᱟᱴᱟᱣ ᱟᱹᱜᱩᱭᱮᱫ ᱛᱟᱦᱮᱸᱫ ᱱᱮᱛᱟᱨ ᱠᱚ ᱜᱤᱫᱽᱨᱟᱹ ᱫᱚ ᱮᱠᱵᱟᱨᱮ ᱦᱟᱱᱮ ᱮᱴᱟᱜ ᱮᱴᱟᱜ ᱠᱚ ᱪᱟᱹᱞᱩ ᱤᱫᱤᱭᱮᱫᱟ ᱟᱹᱰᱤ ᱫᱤᱱ ᱠᱷᱚᱱ ᱟᱞᱮ ᱠᱚᱢ ᱨᱟᱹᱥᱠᱟᱹ ᱛᱩᱢᱫᱟᱜ ᱴᱟᱢᱟᱠ ᱛᱮᱜᱮ ᱫᱚᱝ ᱞᱟᱜᱽᱬᱮ ᱟᱭᱢᱟ ᱨᱚᱠᱚᱢ ᱮᱱᱮᱡ ᱢᱮ ᱟᱨ ᱱᱮᱛᱟᱨ ᱫᱚ ᱟᱞᱮ ᱦᱚᱸ ᱱᱚᱜᱼᱚᱭ ᱵᱩᱜᱤᱛᱮ ᱪᱟᱞᱟᱜ ᱜᱮᱭᱟ ᱞᱮ ᱥᱩᱨ ᱥᱩᱨᱛᱮ ᱯᱟᱛᱟ ᱥᱟᱦᱮᱵ ᱰᱟᱸᱝᱜᱟ ᱯᱟᱛᱟ ᱦᱩᱭᱩᱜᱼᱟ ᱯᱟᱛᱟ ᱪᱟᱞᱟᱜ ᱟᱞᱮ ᱚᱸᱰᱮ ᱞᱟᱜᱽᱬᱮ ᱞᱮ ᱤᱫᱤ ᱜᱮᱭᱟ ᱦᱟᱱᱮ ᱥᱟᱺᱜᱤᱧ ᱥᱟᱺᱜᱤᱧ ᱛᱮ ᱥᱟᱺᱜᱤᱧ ᱜᱮᱭᱟ ᱡᱟᱫᱚᱵᱽᱜᱚᱡ ᱯᱟᱛᱟ ᱚᱸᱰᱮ ᱫᱚᱢᱮ ᱦᱚᱲ ᱠᱚ ᱦᱩᱭᱩᱜᱼᱟ ᱟᱹᱰᱤ ᱨᱟᱹᱠᱟᱹ ᱚᱸᱰᱮ ᱦᱚᱸ ᱞᱟᱜᱽᱬᱮ ᱤᱫᱤᱭᱟ ᱟᱭᱢᱟ ᱡᱟᱭᱜᱟ ᱨᱮ ᱱᱚᱜᱼᱚᱭ ᱵᱚᱱᱚ ᱱᱚᱵᱚᱜᱮᱨᱟᱢ ᱚᱸᱰᱮ ᱦᱚᱞᱮ ᱤᱫᱤᱭᱟ ᱞᱟᱜᱽᱬᱮ ᱮᱱᱮᱡ ᱥᱮᱨᱮᱧᱟᱞᱮ ᱫᱚᱢᱮ